ᱤᱧᱟᱹᱜ ᱴᱚᱴᱷᱟ ᱨᱮ ᱟᱭᱢᱟ ᱜᱟᱛᱟᱠ ᱨᱮᱱ ᱦᱚᱲ ᱜᱮᱠᱚ ᱛᱟᱦᱮᱱᱟ ᱱᱩᱠᱩᱣᱟᱜ ᱟᱭᱢᱟ ᱞᱮᱠᱟᱱ ᱡᱤᱵᱤᱠᱟ ᱜᱮ ᱢᱮᱱᱟᱜ ᱛᱟᱠᱚᱣᱟ ᱚᱱᱟ ᱞᱟᱦᱟᱠᱷᱚᱱ ᱡᱟᱦᱟᱸ ᱜᱟᱛᱟᱠ ᱥᱟᱶ ᱡᱤᱵᱤᱠᱟ ᱡᱚᱲᱟᱣ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱡᱮᱞᱮᱠᱟ ᱠᱟᱢᱟᱨ ᱠᱚᱫᱚ ᱢᱮᱬᱦᱮᱸᱫ ᱨᱮᱱᱟᱜ ᱡᱤᱱᱤᱥ ᱡᱮᱢᱚᱱ ᱯᱷᱟᱞ ᱯᱟᱡᱟᱣ ᱢᱤᱫᱴᱟᱝ ᱴᱟᱹᱝᱞᱟᱹ ᱯᱟᱡᱟᱣ ᱵᱤᱱᱴᱷᱤ ᱯᱟᱡᱟᱣ ᱮᱢᱟᱱ ᱠᱚ ᱞᱟᱹᱯᱤᱛ ᱞᱟᱹᱯᱤᱛᱟᱜ ᱡᱤᱵᱤᱠᱟ ᱫᱚ ᱦᱩᱭᱩᱜ ᱠᱟᱱᱟ ᱥᱟᱱᱟᱢ ᱡᱟᱹᱛ ᱠᱚᱜᱮ ᱥᱮ ᱥᱟᱱᱟᱢ ᱜᱟᱛᱟᱠ ᱨᱮᱱ ᱦᱚᱲ ᱠᱚᱜᱮ ᱩᱵ ᱩᱵ ᱠᱚ ᱜᱮᱫ ᱟᱨ ᱠᱩᱝᱠᱟᱞ ᱠᱩᱝᱠᱟᱞᱟᱜ ᱡᱤᱵᱤᱠᱟ ᱫᱚ ᱦᱩᱭᱩᱜ ᱠᱟᱱᱟ ᱴᱩᱠᱩᱡ ᱵᱮᱱᱟᱣ ᱠᱟᱨᱟᱦᱤ ᱵᱮᱱᱟᱣ ᱥᱟᱶᱛᱮ ᱰᱷᱮᱨ ᱩᱛᱟᱹᱨ ᱫᱚ ᱥᱟᱱᱛᱟᱲ ᱢᱮᱱᱟᱜ ᱠᱚᱣᱟ ᱥᱟᱱᱛᱟᱲᱟᱜ ᱡᱤᱵᱤᱚᱠᱟ ᱫᱚ ᱦᱩᱭᱩᱜ ᱠᱟᱱᱟ ᱪᱟᱥᱼᱵᱟᱥ ᱥᱟᱶᱛᱮ ᱠᱟᱴᱥᱟᱦᱟᱱ ᱟᱹᱠᱷᱨᱤᱧ ᱟᱨ ᱱᱟᱦᱟᱜ ᱱᱟᱦᱟᱜ ᱡᱩᱜᱽ ᱱᱟᱦᱟᱜ ᱡᱩᱜᱽ ᱥᱮ ᱱᱟᱦᱟᱜ ᱚᱠᱛᱚ ᱨᱮᱱᱟᱜ ᱡᱤᱵᱤᱠᱟ ᱢᱩᱫᱽᱨᱮ ᱦᱩᱭᱩᱜ ᱠᱟᱱᱟ ᱥᱚᱵᱡᱤ ᱠᱚ ᱵᱟᱡᱟᱨ ᱨᱮ ᱟᱹᱠᱷᱨᱤᱧ ᱟᱨ ᱥᱟᱸᱜᱷᱟᱨᱤᱭᱟᱹ ᱠᱚ ᱵᱟᱭᱨᱮ ᱠᱷᱚᱱ ᱠᱚ ᱦᱤᱡᱩᱜᱼᱟ ᱩᱱᱠᱩ ᱟᱭᱩᱨ ᱥᱟᱶᱛᱮ ᱟᱭᱢᱟ ᱟᱵᱚ ᱦᱚᱲ ᱠᱚᱦᱚᱸ ᱥᱟᱸᱜᱷᱟᱨᱤᱭᱟᱹ ᱥᱮ ᱟᱛᱳ ᱦᱚᱲ ᱠᱚ ᱡᱚᱢ ᱧᱩ ᱞᱟᱹᱜᱤᱫ ᱟᱭᱢᱟ ᱫᱚᱠᱟᱱ ᱯᱟᱴ ᱠᱚ ᱵᱟᱹᱭᱥᱟᱣ ᱠᱟᱫᱟ ᱚᱱᱟ ᱫᱚᱠᱟᱱ ᱯᱟᱴ ᱠᱚᱫᱚ ᱥᱟᱸᱜᱷᱟᱨᱤᱭᱟᱹ ᱠᱚᱜᱮ ᱥᱮ ᱥᱟᱸᱜᱷᱟᱨᱤᱭᱟᱹ ᱠᱚ ᱞᱟᱹᱜᱤᱫ ᱜᱮ ᱡᱟᱹᱥᱛᱤ ᱠᱟᱭᱛᱮ ᱠᱚ ᱵᱮᱱᱟᱣ ᱠᱟᱫᱟ ᱚᱱᱟ ᱥᱟᱶᱛᱮ ᱟᱭᱢᱟ ᱦᱚᱲᱜᱮ ᱡᱚᱯᱲᱟᱣ ᱢᱮᱱᱟᱜ ᱟᱠᱟᱫ ᱠᱚᱣᱟ ᱡᱟᱦᱟᱸ ᱠᱟᱛᱮ ᱛᱚ ᱱᱤᱛ ᱚᱠᱛᱚ ᱨᱮᱱᱟᱜ ᱟᱛᱳ ᱥᱮ ᱫᱤᱥᱚᱢ ᱞᱟᱦᱟᱱᱛᱤ ᱥᱮᱱ ᱪᱟᱞᱟᱜ ᱛᱟᱵᱚᱱᱟ ᱚᱱᱟ ᱪᱮᱥᱴᱟ ᱨᱮ ᱥᱟᱱᱟᱢ ᱠᱚᱜᱮ ᱢᱮᱱᱟᱜ ᱠᱚᱣᱟ